ᱦᱚᱸ ᱛᱮᱦᱮᱧ ᱱᱚᱜᱼᱚᱭ ᱟᱵᱚ ᱥᱟᱶᱛᱟᱨᱮ ᱟᱹᱰᱤᱜᱮ ᱵᱚᱛᱚᱨᱟᱱᱟᱜ ᱱᱤᱡᱤᱥ ᱥᱚᱲᱚ ᱵᱚᱞᱚ ᱟᱠᱟᱱᱟ ᱚᱸᱰᱮᱜᱮ ᱵᱛᱚᱨᱟᱱᱟᱜ ᱡᱤᱱᱤᱥ ᱠᱟᱱᱟ ᱢᱮᱱᱠᱷᱟᱱ ᱱᱤᱛᱳᱜ ᱡᱟᱦᱟᱸ ᱛᱤᱱᱟᱹᱜ ᱜᱮ ᱫᱮᱥ ᱢᱩᱲᱩᱫ ᱯᱟᱨᱜᱟᱱᱟ ᱦᱩᱭᱱᱟ ᱯᱚᱱᱚᱛ ᱤᱭᱟᱹ ᱯᱟᱨᱜᱟᱱᱟ ᱛᱚᱨᱚᱯ ᱯᱟᱨᱜᱟᱱᱟ ᱦᱩᱭᱱᱟ ᱢᱟᱺᱡᱷᱤ ᱵᱟᱵᱟ ᱠᱚ ᱦᱩᱭᱱᱟ ᱴᱚᱞᱟ ᱜᱚᱰᱮᱛ ᱠᱚᱠᱚ ᱦᱩᱭᱱᱟ ᱢᱟ ᱩᱱᱠᱩ ᱠᱚᱴᱷᱮᱱ ᱤᱧᱟᱹᱜ ᱟᱨᱫᱟᱥ ᱛᱟᱦᱮᱱ ᱠᱟᱱᱟ ᱱᱚᱜᱼᱚᱭ ᱡᱮ ᱱᱤᱛᱚᱜ ᱟᱵᱚ ᱱᱚᱣᱟ ᱥᱟᱶᱛᱟᱨᱮ ᱵᱟᱹᱦᱩ ᱠᱩᱲᱤ ᱰᱟᱺᱜᱩᱣᱟᱹ ᱠᱚᱲᱟ ᱠᱚ ᱥᱟᱞᱟᱜ ᱠᱚ ᱟᱺᱜᱤᱨᱚᱜ ᱠᱟᱱᱟ ᱵᱟᱝ ᱰᱟᱺᱜᱣᱟᱹ ᱠᱚᱲᱟ ᱢᱚᱬᱮ ᱜᱮᱞᱮ ᱜᱤᱫᱽᱨᱟᱹ ᱮᱸᱜᱟᱛᱤᱡ ᱥᱟᱞᱟᱜᱼᱮ ᱟᱺᱜᱤᱨᱚᱜ ᱠᱟᱱᱟ ᱱᱚᱣᱟ ᱫᱚ ᱟᱵᱚ ᱥᱟᱶᱛᱟ ᱨᱮᱫᱚ ᱟᱹᱰᱤᱛᱮᱫ ᱜᱮ ᱵᱟᱹᱲᱤᱡᱟᱜ ᱠᱟᱱᱟ ᱟᱹᱰᱤᱛᱮᱫ ᱜᱮ ᱵᱟᱹᱲᱤᱡᱚᱜ ᱠᱟᱱᱟ ᱛᱮᱦᱮᱧ ᱟᱵᱚ ᱱᱚᱣᱟ ᱞᱟᱹᱜᱤᱫᱼᱛᱮ ᱡᱩᱫᱤ ᱟᱵᱚ ᱵᱟᱵᱚ ᱛᱤᱸᱜᱩ ᱠᱮᱴᱮᱡᱚᱜᱼᱟ ᱛᱟᱦᱚᱞᱮ ᱦᱤᱡᱩᱜ ᱠᱟᱱ ᱫᱤᱱ ᱨᱮ ᱚᱠᱚᱭ ᱵᱟᱹᱱᱤᱡᱽ ᱟᱹᱜᱩ ᱵᱟᱹᱦᱩ ᱦᱚᱸ ᱵᱟᱭ ᱛᱟᱦᱮᱱᱟ ᱟᱨ ᱵᱟᱝ ᱡᱟᱦᱟᱸᱭ ᱵᱟᱹᱦᱩ ᱱᱟᱦᱟᱜ ᱵᱚᱱ ᱟᱹᱜᱩ ᱠᱟᱣᱫᱮᱭᱟ ᱠᱚᱲᱟ ᱩᱱᱤᱦᱚᱸ ᱵᱟᱹᱦᱩ ᱵᱟᱹᱜᱤ ᱠᱟᱛᱮᱫ ᱮᱴᱟᱜᱤᱡ ᱟᱨᱦᱚᱸᱭ ᱵᱟᱯᱞᱟ ᱟᱹᱜᱩᱭᱮᱭᱟ ᱚᱱᱟᱛᱮ ᱮᱱᱠᱷᱟᱱ ᱟᱹᱰᱤ ᱢᱟᱨᱟᱝ ᱮᱴᱠᱮᱴᱚᱬᱮ ᱥᱤᱨᱡᱟᱹᱜᱼᱟ ᱡᱩᱫᱤ ᱢᱚᱬᱮ ᱜᱚᱴᱟᱱ ᱜᱤᱫᱽᱨᱟᱹ ᱮᱸᱜᱟᱛ ᱡᱩᱫᱤ ᱡᱟᱶᱟᱭ ᱛᱟᱭ ᱥᱮ ᱠᱚᱲᱟ ᱡᱩᱫᱤ ᱮᱴᱟᱜᱤᱡ ᱵᱟᱹᱦᱩᱭ ᱟᱹᱜᱩᱭᱮᱭᱟ ᱥᱮ ᱪᱷᱩᱴᱠᱤᱭᱟᱭ ᱮᱱᱠᱷᱟᱱ ᱩᱱᱤ ᱥᱟᱞᱟᱜ ᱪᱮᱫᱞᱮᱠᱟ ᱵᱮᱵᱷᱟᱨ ᱦᱩᱭᱩᱜᱼᱟ ᱚᱱᱟ ᱫᱚ ᱯᱟᱞᱮᱱᱚᱜ ᱡᱚᱛᱚ ᱦᱚᱲ ᱜᱮᱵᱚᱱ ᱩᱭᱦᱟᱹᱨ ᱛᱤᱭᱳᱜ ᱫᱟᱲᱮᱭᱟᱜ ᱠᱟᱱᱟ ᱟᱨ ᱛᱮᱦᱮᱧ ᱱᱚᱜᱼᱚᱭ ᱟᱵᱚ ᱱᱚᱣᱟ ᱥᱟᱶᱛᱟᱨᱮ ᱡᱟᱦᱟᱸᱜᱮ ᱢᱮᱱᱟᱜ ᱵᱚᱱᱟ ᱥᱟᱹᱜᱟᱹᱭ ᱛᱮᱜᱮ ᱱᱚᱣᱟ ᱫᱤᱥᱚᱢ ᱫᱚ ᱛᱚᱞ ᱟᱠᱟᱱᱟ ᱛᱮᱦᱮᱧ ᱡᱩᱫᱤ ᱟᱵᱚ ᱱᱚᱣᱟ ᱥᱟᱹᱜᱟᱹᱭ ᱵᱟᱵᱚ ᱯᱟᱸᱡᱟᱭᱟ ᱥᱟᱹᱜᱟᱹᱭ ᱤᱫᱤ ᱠᱟᱛᱮᱫ ᱛᱮᱦᱮᱧ ᱡᱩᱫᱤ ᱟᱵᱚ ᱵᱟᱵᱚ ᱪᱚᱨᱪᱟᱭᱟ ᱦᱤᱡᱩᱜ ᱠᱟᱱ ᱫᱤᱱ ᱨᱮ ᱚᱱᱮ ᱯᱟᱹᱨᱥᱤ ᱥᱤᱧ ᱪᱟᱸᱫᱳ ᱦᱤᱛᱟᱹᱞ ᱨᱮᱭ ᱚᱞ ᱟᱠᱟᱫ ᱞᱮᱠᱟ ᱟᱵᱚ ᱫᱚᱵᱚᱱ ᱰᱚᱢ ᱰᱟᱝᱨᱤ ᱪᱟᱵᱟᱜᱼᱟ ᱰᱟᱝᱨᱤ ᱞᱮᱠᱟ ᱪᱟᱵᱟᱜ ᱟᱵᱚᱱ ᱤᱱᱟᱹ ᱦᱤᱞᱳᱜ ᱜᱮ ᱟᱵᱚᱫᱚ ᱯᱟᱯ ᱛᱮᱵᱚᱱ ᱛᱚᱞ ᱪᱟᱵᱟᱜᱼᱟ ᱟᱨ ᱥᱮᱸᱜᱮᱞ ᱫᱟᱜᱼᱮ ᱡᱟᱹᱲᱤᱭᱟᱵᱚᱱᱟ ᱮᱱᱠᱷᱟᱱ ᱚᱱᱟ ᱠᱷᱚᱱ ᱵᱟᱧᱪᱟᱣ ᱞᱟᱹᱜᱤᱫ ᱛᱮᱢᱟ ᱟᱹᱛᱩ ᱢᱟᱺᱡᱷᱤ ᱠᱚ ᱢᱚᱬᱮ ᱦᱚᱲ ᱠᱚᱴᱷᱮᱱ ᱟᱯᱮᱴᱷᱮᱱ ᱤᱧᱟᱹᱜ ᱱᱮᱦᱚᱨ ᱛᱟᱦᱮᱱ ᱠᱟᱱᱟ ᱟᱨᱫᱟᱥ ᱛᱟᱦᱮᱱ ᱠᱟᱱᱟ ᱢᱟ ᱛᱮᱦᱮᱧ ᱡᱚᱛᱚ ᱠᱚᱜᱮ ᱢᱟᱵᱚᱱ ᱩᱭᱦᱟᱹᱨᱢᱟ ᱛᱮᱦᱮᱧ ᱱᱚᱜᱼᱚᱭ ᱟᱵᱚ ᱥᱟᱶᱛᱟ ᱡᱮ ᱵᱚᱠᱚᱞ ᱵᱚᱰᱮᱜ ᱠᱟᱱᱟ ᱡᱟᱦᱟᱸᱭ ᱜᱮ ᱟᱵᱚ ᱵᱷᱤᱛᱤᱨ ᱨᱮ ᱵᱟᱹᱲᱤᱡᱚᱜ ᱚᱨᱥᱚᱝ ᱵᱚᱞᱚᱱ ᱠᱟᱱᱟ ᱰᱟᱺᱜᱩᱣᱟᱹ ᱠᱩᱲᱤ ᱵᱟᱹᱦᱩᱣᱟᱱ ᱠᱚᱲᱟᱭ ᱟᱺᱜᱤᱨᱮ ᱠᱟᱱᱟ ᱵᱟᱹᱦᱩ ᱠᱩᱲᱤ ᱰᱟᱺᱜᱩᱣᱟᱹ ᱠᱚᱲᱟ ᱥᱟᱞᱟᱜ ᱟᱺᱜᱤᱨᱚᱜ ᱠᱟᱱᱟ ᱱᱚᱜᱼᱚᱱᱟ ᱠᱚᱫᱚ ᱟᱵᱚ ᱨᱩᱠᱷᱤᱭᱟᱹᱣ ᱦᱩᱭᱩᱜ ᱛᱟᱵᱚᱱᱟ ᱛᱤᱸᱜᱩ ᱠᱮᱴᱮᱡ ᱦᱩᱭᱩᱜ ᱛᱟᱵᱚᱱᱟ ᱡᱟᱸᱜᱮ ᱫᱟᱨᱟᱢ ᱦᱩᱭᱩᱜ ᱛᱟᱵᱚᱱᱟ ᱚᱱᱟ ᱥᱟᱶᱛᱮ ᱟᱨᱦᱚ ᱧᱮᱞᱚᱜᱚᱜ ᱠᱟᱱᱟ ᱟᱵᱚ ᱥᱟᱶᱛᱟ ᱨᱮ ᱱᱚᱜᱼᱚᱭ ᱫᱷᱚᱨᱚᱢ ᱤᱫᱤ ᱠᱟᱛᱮᱫ ᱫᱷᱚᱨᱚᱢ ᱤᱫᱤ ᱠᱟᱛᱮᱫ ᱦᱚᱸ ᱟᱵᱚ ᱥᱟᱶᱛᱟᱨᱮ ᱟᱹᱰᱤᱛᱮᱫ ᱜᱮ ᱜᱳᱞᱢᱟᱞ ᱦᱩᱭᱩᱜ ᱠᱟᱱᱟ ᱛᱮᱦᱮᱧ ᱟᱵᱚ ᱫᱚ ᱡᱟᱦᱟᱸ ᱛᱤᱱᱟᱹᱜ ᱜᱮ ᱯᱤᱞᱪᱩ ᱜᱟᱲᱟ ᱢᱮᱱᱟᱜ ᱵᱚᱱᱟ ᱡᱚᱛᱚᱜᱮ ᱡᱟᱦᱮᱨ ᱜᱟᱲ ᱵᱚᱸᱜᱟᱼᱵᱩᱨᱩ ᱦᱚᱲ ᱠᱟᱱᱟᱵᱚᱱ ᱢᱮᱱᱠᱷᱟᱱ ᱛᱮᱦᱮᱧ ᱪᱮᱫ ᱤᱫᱤ ᱛᱮᱪᱚ ᱪᱮᱫ ᱠᱚᱪᱚᱝ ᱱᱟᱜ ᱵᱟᱝ ᱠᱩᱥᱤᱭᱟᱜ ᱠᱟᱱᱛᱮ ᱱᱤᱡᱮᱨᱮᱱ ᱡᱟᱦᱮᱨ ᱜᱟᱲ ᱵᱚᱸᱜᱟ ᱵᱩᱨᱩ ᱵᱟᱹᱜᱤ ᱠᱟᱛᱮᱫ ᱚᱲᱟᱜ ᱨᱮ ᱦᱟᱺᱰᱤ ᱪᱚᱰᱚᱨ ᱵᱟᱹᱜᱤ ᱠᱟᱛᱮᱫ ᱟᱢᱫᱚ ᱢᱟᱱᱮ ᱮᱴᱟᱜ ᱫᱷᱚᱨᱚᱢ ᱡᱤᱥᱩ ᱫᱷᱚᱨᱚᱢ ᱥᱮᱫ ᱮᱢ ᱪᱟᱞᱟᱜ ᱠᱟᱱᱟ ᱮᱱᱠᱷᱟᱱ ᱢᱟ ᱟᱢᱜᱮ ᱩᱭᱦᱟᱹᱨ ᱢᱮ ᱟᱢᱫᱚ ᱟᱢᱤᱡ ᱱᱤᱡᱮᱨ ᱡᱟᱱᱟᱢ ᱟᱭᱳᱼᱵᱟᱵᱟ ᱫᱚ ᱵᱟᱹᱜᱤ ᱠᱟᱛᱮᱫ ᱦᱟᱹᱱᱤ ᱠᱟᱴ ᱵᱟᱵᱟᱢ ᱵᱟᱵᱟᱣᱟᱭ ᱠᱟᱱᱟ ᱩᱱᱤ ᱠᱟᱴ ᱵᱟᱵᱟ ᱠᱤ ᱫᱤᱱᱮ ᱜᱚᱲᱚ ᱟᱢᱟ ᱵᱟᱝᱼᱟ ᱦᱳᱭ ᱮᱱᱠᱷᱟᱱ ᱚᱱᱟᱫᱚ ᱟᱵᱚ ᱥᱟᱶᱛᱟ ᱪᱮᱛᱟᱱ ᱨᱮᱦᱚᱸ ᱟᱹᱰᱤᱛᱮᱫ ᱜᱮ ᱵᱟᱹᱲᱤᱡ ᱚᱨᱥᱚᱝ ᱯᱟᱲᱟᱜ ᱠᱟᱱᱟ ᱚᱱᱟᱛᱮᱢᱟ ᱢᱟᱺᱡᱷᱤ ᱠᱚ ᱜᱟᱣᱞᱟ ᱠᱚ ᱯᱟᱨᱟᱱᱤᱠ ᱠᱚ ᱫᱮᱥ ᱯᱟᱨᱟᱱᱤᱠ ᱠᱚ ᱢᱟ ᱟᱯᱮ ᱠᱚᱦᱚᱸ ᱱᱚᱣᱟ ᱤᱫᱤ ᱠᱟᱛᱮᱫ ᱩᱭᱦᱟᱹᱨ ᱵᱷᱟᱵᱱᱟᱭ ᱯᱮ ᱱᱤᱛᱚᱜ ᱚᱠᱛᱚ ᱢᱮᱱᱟᱜ ᱨᱮᱜᱮ ᱱᱚᱣᱟ ᱫᱚ ᱴᱮᱠᱟᱣ ᱫᱟᱨᱟᱢ ᱦᱩᱭᱩᱜᱼᱟ ᱟᱨ ᱚᱠᱛᱚ ᱯᱟᱨᱚᱢ ᱞᱮᱱᱠᱷᱟᱱ ᱫᱟᱜ ᱚᱱᱮ ᱠᱚ ᱢᱮᱱ ᱟᱬᱮ ᱨᱟᱹᱯᱩᱫ ᱠᱟᱛᱮᱫ ᱡᱩᱫᱤ ᱫᱟᱜ ᱞᱤᱸᱜᱤ ᱯᱟᱨᱚᱢ ᱪᱟᱞᱟᱣᱱᱟ ᱚᱱᱟ ᱞᱤᱸᱜᱤ ᱯᱟᱨᱚᱢ ᱫᱟᱜ ᱫᱚ ᱟᱫᱚ ᱫᱚᱦᱲᱟ ᱫᱚ ᱵᱟᱢ ᱨᱩᱣᱟᱹᱲ ᱫᱟᱲᱮᱭᱟᱜᱼᱟ ᱚᱱᱟᱛᱮᱢᱟ ᱥᱚᱢᱚᱭ ᱢᱮᱱᱟᱜ ᱨᱮᱜᱮ ᱚᱠᱛᱚ ᱢᱮᱱᱟᱜ ᱨᱮᱜᱮ ᱢᱟ ᱱᱤᱛᱚᱜ ᱟᱵᱚᱵᱚᱱ ᱪᱮᱥᱴᱟᱭᱟ ᱠᱩᱨᱩᱢᱩᱴᱩ ᱵᱚᱱ ᱪᱷᱩᱴᱟᱹᱜᱼᱟ ᱚᱱᱟᱵᱚᱱ ᱴᱮᱠᱟᱣ ᱫᱟᱨᱟᱢᱟ ᱟᱨ ᱢᱤᱫᱴᱟᱝ ᱠᱟᱛᱷᱟ ᱱᱤᱛᱚᱜ ᱱᱚᱣᱟ ᱫᱩᱱᱤᱭᱟᱹ ᱫᱚ ᱥᱮᱪᱮᱫ ᱤᱫᱤ ᱠᱟᱛᱮᱫᱜᱮ ᱪᱟᱞᱟᱜ ᱠᱟᱱᱟ ᱡᱟᱦᱟᱸ ᱡᱟᱹᱛᱤᱨᱮᱱ ᱦᱚᱲ ᱚᱞ ᱯᱟᱲᱦᱟᱣ ᱛᱮᱠᱚ ᱢᱟᱲᱟᱝ ᱟᱠᱟᱱᱟ ᱠᱚ ᱚᱱᱟ ᱡᱟᱹᱛᱤᱨᱮᱱ ᱦᱚᱲᱜᱮ ᱱᱤᱛᱚᱝ ᱫᱚ ᱥᱩᱠᱼᱨᱮ ᱥᱮ ᱥᱟᱹᱱᱛᱤᱨᱮ ᱢᱮᱱᱟᱜ ᱠᱚᱣᱟ ᱟᱨ ᱡᱟᱦᱟᱸ ᱡᱟᱹᱛᱤᱨᱮᱱ ᱦᱚᱲ ᱚᱞᱚᱜᱼᱯᱟᱲᱦᱟᱣ ᱨᱮᱠᱚ ᱛᱟᱭᱚᱢ ᱟᱠᱟᱱᱟ ᱚᱱᱟ ᱡᱟᱹᱛᱤᱨᱮᱱ ᱦᱚᱲ ᱫᱚ ᱡᱚᱛᱚᱣᱟᱜ ᱨᱮᱜᱮ ᱠᱚ ᱛᱟᱭᱱᱚᱢ ᱟᱠᱟᱱᱟ ᱡᱟᱦᱟᱱᱟᱜ ᱜᱮ ᱥᱚᱨᱠᱟᱨᱤ ᱡᱳᱡᱚᱱᱟ ᱦᱩᱭᱩᱜ ᱥᱚᱨᱠᱟᱨᱤ ᱦᱩᱰᱟᱹ ᱦᱩᱭᱩᱜ ᱚᱱᱟ ᱠᱚᱨᱮ ᱠᱷᱚᱱ ᱦᱚᱵᱚᱱ ᱛᱟᱭᱚᱢ ᱟᱠᱟᱱᱟ ᱮᱴᱟᱜ ᱡᱟᱹᱛᱤ ᱦᱚᱲ ᱠᱚᱫᱚ ᱱᱤᱛᱚᱜ ᱧᱮᱞ ᱠᱚᱢᱮ ᱚᱛ ᱠᱷᱚᱱ ᱨᱟᱠᱟᱵ ᱠᱟᱛᱮᱫ ᱦᱮᱞᱤᱠᱮᱯᱴᱟᱨᱛᱮ ᱥᱮ ᱩᱰᱟᱹᱜ ᱜᱟᱹᱰᱤᱛᱮ ᱪᱚᱴ ᱪᱚᱴ ᱛᱮᱠᱚ ᱫᱟᱲᱟᱱ ᱠᱟᱱᱟ ᱟᱨ ᱟᱵᱚ ᱡᱟᱹᱛᱤᱨᱮᱱ ᱦᱚᱲᱫᱚ ᱟᱨᱦᱚᱸ ᱞᱟᱛᱟᱨᱥᱮᱫ ᱛᱟᱭᱱᱚᱢ ᱥᱮᱫ ᱛᱮᱵᱚᱱ ᱪᱟᱞᱟᱜ ᱠᱟᱱᱟ ᱦᱟᱱᱟ ᱥᱟᱜᱟᱲ ᱜᱟᱹᱰᱤ ᱥᱮᱫ ᱜᱮᱵᱚᱱ ᱥᱮᱱᱚᱜ ᱠᱟᱱᱟ ᱚᱱᱟᱛᱮᱢᱟ ᱱᱤᱛᱚᱜ ᱡᱚᱛᱚᱜᱮ ᱜᱟᱨᱡᱮᱱ ᱠᱚ ᱡᱟᱦᱟᱸᱜᱮ ᱦᱮᱱᱟᱜ ᱵᱚᱱᱟ ᱟᱯᱟᱱᱼᱟᱹᱯᱤᱱ ᱜᱤᱫᱽᱨᱟᱹ ᱠᱚ ᱚᱞᱚᱜ ᱯᱟᱲᱦᱟᱣ ᱵᱚᱱ ᱥᱮᱬᱟ ᱦᱚᱪᱚ ᱠᱚᱢᱟ ᱥᱮᱲᱟ ᱠᱟᱛᱮᱫ ᱢᱟᱨᱟᱝ ᱦᱚᱲᱵᱚᱱ ᱵᱮᱱᱟᱣ ᱠᱚᱢᱟ ᱟᱨ ᱢᱤᱫᱴᱮᱱ ᱠᱟᱛᱷᱟ ᱠᱩᱲᱤ ᱜᱤᱫᱽᱨᱟᱹ ᱠᱚᱲᱟ ᱜᱤᱫᱽᱨᱟᱹ ᱨᱮ ᱵᱷᱮᱯᱮᱜᱮᱫ ᱵᱟᱵᱚᱱ ᱫᱚᱦᱚᱭᱟ ᱡᱚᱛᱚ ᱜᱮᱠᱚ ᱥᱚᱢᱟᱱ ᱜᱮᱭᱟ ᱠᱩᱲᱤ ᱜᱤᱫᱽᱨᱟᱹ ᱦᱚᱸ ᱠᱚᱲᱟ ᱜᱤᱫᱽᱨᱟᱹ ᱦᱚᱸ ᱠᱚᱲᱟ ᱜᱤᱫᱽᱨᱟᱹ ᱩᱱᱟᱹᱜ ᱜᱮ ᱠᱩᱲᱤ ᱜᱤᱫᱽᱟᱹᱨ ᱠᱚᱦᱚᱸ ᱟᱵᱚ ᱚᱫᱷᱤᱠᱟᱨ ᱵᱚᱱ ᱮᱢᱟ ᱠᱚᱣᱟ ᱢᱟ ᱮᱱᱠᱷᱟᱱ ᱟᱯᱮ ᱫᱤᱥᱚᱢ ᱦᱚᱲ ᱠᱚᱴᱷᱮᱱ ᱯᱟᱨᱜᱟᱱᱟ ᱠᱚ ᱢᱟᱺᱡᱷᱤ ᱵᱟᱵᱟ ᱠᱚᱴᱷᱮᱱ ᱱᱚᱣᱟ ᱤᱧᱟᱹᱜ ᱱᱮᱦᱚᱨ ᱛᱟᱦᱮᱭᱮᱱᱟ ᱟᱨᱫᱟᱥ ᱛᱟᱦᱮᱭᱮᱱᱟ ᱱᱚᱣᱟ ᱠᱟᱛᱷᱟᱨᱮ ᱦᱮᱸᱼᱦᱩ ᱥᱟᱹᱨᱤᱭᱟᱜ ᱯᱮ ᱟᱵᱚ ᱩᱱᱩᱢᱚᱜ ᱠᱟᱱ ᱡᱟᱹᱛᱤ ᱫᱷᱚᱨᱚᱢ ᱵᱚᱱ ᱵᱮᱨᱮᱫ ᱨᱩᱣᱟᱹᱲᱟ ᱟᱨᱵᱚᱱ ᱛᱤᱸᱜᱩ ᱫᱟᱨᱟᱢᱟ ᱠᱮᱴᱮᱡ ᱨᱩᱣᱟᱹᱲᱟ ᱢᱟ ᱮᱱᱠᱷᱟᱱ ᱥᱟᱱᱟᱢ ᱠᱚᱜᱮ ᱤᱧ ᱯᱟᱥᱴᱟ ᱥᱮᱫ ᱠᱷᱚᱱ ᱵᱷᱩᱞᱵᱷᱟᱴ ᱦᱩᱭ ᱟᱠᱟᱱ ᱠᱷᱟᱱ ᱟᱯᱮ ᱴᱷᱮᱱᱠᱷᱚᱱ ᱤᱠᱟᱹᱧ ᱠᱷᱚᱡᱚᱜ ᱠᱟᱱᱟ ᱵᱟᱨ ᱛᱤᱛᱮ ᱜᱚᱰ ᱡᱳᱲᱦᱟᱛ ᱡᱚᱦᱟᱨ